ᱢᱟᱱᱢᱤ ᱡᱤᱵᱤᱱ ᱨᱮ ᱟᱡᱟᱨᱢᱟ ᱟᱹᱰᱤ ᱨᱚᱠᱚᱢᱟ

ᱟᱡᱟᱨ ᱞᱟᱹᱜᱤᱫ ᱫᱚ ᱟᱨ ᱟᱡᱟᱨ ᱞᱟᱹᱜᱤᱫ ᱫᱚ ᱰᱟᱠᱛᱚᱨ ᱴᱷᱮᱱ ᱫᱮᱠᱷᱟᱣ ᱦᱩᱭᱩᱜᱼᱟ ᱩᱱᱠᱩᱣᱟᱜ ᱯᱚᱨᱟᱯᱚᱨᱥᱚᱢ ᱤᱫᱤ ᱠᱟᱛᱮᱫ ᱨᱟᱱ ᱠᱚ ᱡᱚᱢ ᱞᱮᱠᱷᱟᱱ ᱫᱩᱱᱤᱭᱟᱹ ᱨᱮ ᱱᱤᱛᱳᱜ ᱞᱮᱠᱟᱱ ᱟᱡᱟᱨ ᱦᱚᱸ ᱵᱮᱥᱚᱜ ᱠᱟᱱᱟ

ᱢᱟᱱᱢᱤ ᱡᱤᱵᱚᱱ ᱱᱟᱯᱟᱭ ᱨᱮ ᱛᱟᱦᱮᱱ ᱞᱟᱹᱜᱤᱫ ᱰᱟᱠᱛᱚᱨ ᱠᱚᱣᱟᱜ ᱩᱯᱚᱫᱮᱥ ᱠᱚ ᱢᱟᱱᱟᱣ ᱵᱟᱛᱟᱣ ᱠᱟᱛᱮᱫ ᱛᱟᱦᱮᱱ ᱦᱩᱭᱩᱜᱼᱟ